ᱤᱧ ᱡᱚᱠᱷᱚᱱ ᱯᱟᱲᱦᱟᱜ ᱪᱚᱞᱟᱠᱟᱞᱤᱱ ᱤᱧ ᱧᱮᱞ ᱠᱮᱫᱟ ᱡᱮ ᱟᱵᱚᱣᱟᱜ ᱞᱟᱭᱼᱞᱟᱠᱪᱟᱨ ᱮᱱᱮᱡᱼᱥᱮᱨᱮᱧ ᱫᱤᱥ ᱦᱩᱫᱤᱥ ᱟᱭᱢᱟᱜᱟᱱ ᱟᱫᱚᱜ ᱠᱟᱱᱟ ᱚᱱᱟ ᱠᱚ ᱧᱮᱞ ᱠᱟᱛᱮ ᱤᱧ ᱱᱚᱣᱟ ᱚᱱᱚᱬᱦᱮᱸᱜ ᱛᱟᱞᱟᱛᱮ ᱥᱮ ᱜᱟᱹᱛᱷᱱᱤ ᱛᱟᱞᱟᱛᱮ ᱚᱞ ᱥᱚᱫᱚᱨ ᱠᱮᱫᱟ ᱡᱟᱛᱮ ᱟᱵᱚᱣᱟᱜ ᱟᱹᱱ ᱟᱹᱨᱤ ᱞᱟᱭᱼᱞᱟᱠᱪᱟᱨ ᱮᱱᱮᱡᱼᱥᱮᱨᱮᱧ ᱟᱞᱚ ᱟᱫᱚᱜ ᱢᱟ ᱥᱟᱵ ᱨᱟᱠᱟᱵ ᱫᱟᱲᱮᱭᱟᱜ ᱢᱟᱵᱚᱱ ᱚᱱᱟ ᱠᱚ ᱟᱭᱢᱟ ᱟᱭᱢᱟ ᱜᱟᱹᱛᱷᱱᱤ ᱥᱮ ᱚᱱᱚᱬᱦᱮᱸ ᱤᱧ ᱚᱞ ᱥᱚᱫᱚᱨ ᱠᱟᱫᱟ ᱚᱱᱟ ᱠᱚ ᱧᱮᱞ ᱠᱟᱛᱮ ᱡᱟᱦᱟᱸᱭ ᱤᱧᱟᱹᱜ ᱜᱟᱹᱛᱷᱱᱤ ᱚᱱᱚᱬᱦᱮᱸᱜ ᱠᱚ ᱚᱞᱚᱜ ᱯᱟᱲᱦᱟᱣ ᱠᱟᱫᱟ ᱩᱱᱠᱩ ᱫᱚ ᱚᱱᱟ ᱠᱚ ᱧᱮᱞ ᱠᱟᱛᱮ ᱟᱹᱰᱤ ᱟᱭᱢᱟ ᱦᱚᱲᱠᱚ ᱠᱩᱥᱤ ᱟᱠᱟᱜ ᱛᱤᱧᱟᱹ ᱡᱟᱛᱮ ᱦᱟᱺᱰᱤ ᱯᱟᱹᱣᱨᱟᱹ ᱧᱩ ᱠᱟᱛᱮ ᱟᱹᱰᱤ ᱦᱚᱲᱟᱜ ᱡᱤᱣᱤ ᱱᱟᱥᱟᱜ ᱠᱟᱱᱟ ᱥᱮ ᱦᱚᱲᱢᱚ ᱠᱚ ᱧᱩ ᱯᱟᱹᱣᱨᱟᱹ ᱧᱩ ᱦᱟᱺᱰᱤ ᱠᱟᱛᱮ ᱦᱚᱲᱢᱚ ᱠᱚ ᱵᱟᱹᱲᱤᱡᱚᱜ ᱠᱟᱱᱟ ᱚᱱᱟᱛᱮ ᱟᱹᱰᱤ ᱟᱭᱢᱟ ᱦᱚᱲ ᱜᱮᱠᱚ ᱠᱩᱥᱤᱭᱟᱠᱟᱜ ᱛᱤᱧᱟᱹ ᱚᱱᱟᱜᱮ ᱡᱟᱛᱮ ᱟᱵᱚᱣᱟᱜ ᱟᱹᱱ ᱟᱹᱨᱤᱠᱚ ᱟᱞᱚ ᱟᱫᱚᱜ ᱢᱟ ᱚᱱᱟᱜᱮ ᱤᱧᱫᱚᱹᱧ ᱞᱟᱹᱭ ᱦᱚᱪᱚᱭᱮᱫᱟ